ᱤᱧᱫᱚ ᱨᱩ ᱢᱟᱱᱮ ᱮᱱᱮᱡ ᱥᱮᱨᱮᱧ ᱞᱟᱹᱜᱤᱫ ᱛᱮᱫᱚ ᱛᱩᱢᱫᱟᱜ ᱨᱩ ᱤᱧᱫᱚ ᱟᱹᱰᱤ ᱨᱟᱹᱥᱠᱟᱹᱧ ᱵᱩᱡᱷᱟᱹᱣᱟ ᱡᱟᱦᱟᱸ ᱨᱮᱦᱚᱸᱧ ᱥᱮᱱᱚᱜ ᱨᱮᱦᱚᱸ ᱜᱮ ᱛᱩᱢᱫᱟᱜ ᱜᱮ ᱨᱩ ᱥᱟᱱᱟᱧᱟ

ᱟᱨ ᱮᱴᱟᱜ ᱤᱭᱟᱹ ᱠᱚᱫᱚ ᱵᱟᱝᱼᱟ ᱩᱱᱟᱹᱜ ᱫᱚ ᱵᱟᱹᱧ ᱤᱭᱟᱹ ᱵᱟᱹᱧ ᱵᱟᱰᱟᱭᱟ ᱟᱨ ᱱᱚᱣᱟ ᱛᱩᱢᱫᱟᱜ ᱨᱩ ᱠᱚᱫᱚ ᱟᱹᱰᱤ ᱨᱟᱹᱥᱠᱟᱹᱧ ᱵᱩᱡᱷᱟᱹᱣᱟ ᱠᱷᱩᱵ ᱡᱳᱨᱜᱮ ᱪᱟᱞᱟᱜ ᱜᱮ ᱥᱟᱱᱟᱹᱧᱟ ᱡᱟᱦᱟᱸ ᱨᱮᱦᱚᱸ ᱨᱩᱜᱮ ᱥᱟᱱᱟᱧᱟ ᱚᱱᱟ ᱠᱚᱫᱚ ᱚᱱᱟᱫᱚ ᱤᱭᱟᱹ ᱞᱟᱹᱜᱤᱫ ᱫᱚ ᱵᱟᱝᱼᱟ ᱠᱷᱟᱹᱞᱤ ᱨᱟᱹᱥᱠᱟᱹ ᱞᱟᱹᱜᱤᱫ ᱜᱮ ᱚᱱᱟᱠᱚ ᱨᱩ ᱞᱮᱠᱷᱟᱱᱜᱮ ᱟᱡ ᱛᱮᱜᱮ ᱢᱟᱱᱮ ᱥᱮᱨᱮᱧ ᱠᱚ ᱟᱡᱛᱮᱜᱮ ᱚᱰᱳᱠᱚᱜᱼᱟ ᱢᱟᱱᱮ ᱩᱭᱦᱟᱹᱨᱤᱧ ᱚᱱᱟ ᱠᱚᱫᱚ ᱟᱨ ᱨᱩ ᱠᱚᱦᱚᱸ ᱟᱹᱰᱤ ᱵᱮᱥᱤᱧ ᱵᱩᱡᱷᱟᱹᱣᱟ ᱟᱨ ᱮᱴᱟᱜ ᱨᱩ ᱠᱚᱫᱚ ᱵᱟᱹᱧ ᱜᱟᱱᱟ ᱮᱴᱟᱜ ᱨᱩ ᱠᱚᱫᱚ ᱵᱟᱹᱧ ᱵᱟᱰᱟᱭᱟ ᱛᱩᱢᱫᱟᱜ ᱨᱩᱜᱮ